ᱟᱞᱮ ᱫᱚ ᱜᱟᱡᱚᱞ ᱨᱮ ᱛᱷᱤᱭᱮᱴᱟᱨ ᱥᱮ ᱥᱤᱱᱮᱢᱟ ᱦᱚᱞ ᱢᱮᱱᱟᱜᱼᱟ ᱥᱮ ᱱᱚᱰᱮ ᱫᱚ ᱱᱟᱣᱟ ᱱᱟᱣᱟ ᱯᱷᱤᱞᱤᱢ ᱠᱚ ᱨᱤᱞᱤᱡᱽ ᱞᱮᱱᱠᱷᱟᱡ ᱮᱸᱰᱮ ᱜᱮᱞᱮ ᱧᱮᱞ ᱵᱟᱲᱟᱭᱟ ᱟᱞᱮ ᱠᱚᱫᱚ ᱱᱚᱰᱮ ᱜᱮᱞᱮ ᱥᱮᱱ ᱵᱟᱲᱟᱣ ᱠᱟᱱᱟᱞᱮ ᱥᱮ ᱢᱚᱡᱽ ᱢᱚᱡᱟᱜ ᱟᱵᱚ ᱦᱚᱲ ᱯᱷᱤᱞᱤᱢ ᱠᱚᱦᱚᱸ ᱠᱚ ᱩᱫᱩᱜ ᱞᱮᱫᱟ ᱱᱟᱣᱟ ᱜᱮ ᱟᱢ ᱤᱧᱤᱡ ᱨᱳᱢᱤᱭᱳ ᱩᱱᱤᱭᱟᱜ ᱵᱳᱭ ᱟᱹᱰᱤ ᱥᱩᱯᱟᱨᱼᱴᱩᱯᱟᱨ ᱦᱤᱴ ᱞᱮᱱᱟ ᱟᱹᱰᱤ ᱢᱚᱡᱽ ᱞᱮ ᱧᱮᱞ ᱠᱮᱫᱟ ᱵᱳᱭ ᱨᱮ ᱟᱹᱰᱤᱜᱟᱱ ᱯᱷᱟᱭᱤᱴ ᱟᱭᱢᱟ ᱨᱚᱠᱚᱢ ᱠᱚ ᱩᱫᱩᱜ ᱠᱮᱫᱟ ᱮᱠᱫᱚᱢ ᱥᱟᱣᱩᱛᱷ ᱵᱳᱭ ᱨᱮ ᱞᱮᱠᱟ ᱫᱷᱩᱲᱤ ᱠᱚ ᱥᱮᱹᱭ ᱚᱴᱟᱝᱚᱜ ᱠᱟᱱᱟ ᱪᱚᱴ ᱠᱷᱚᱡ ᱜᱷᱩᱥᱤᱭᱮᱫᱮ ᱠᱟᱱᱟ ᱜᱩᱲᱫᱷᱟᱹᱣ ᱠᱷᱚᱡ ᱟᱨᱚ ᱪᱮᱛᱟᱱᱮᱭ ᱜᱷᱩᱲᱫᱟᱹᱣ ᱨᱟᱠᱟᱵᱚᱜ ᱠᱟᱱᱟ ᱟᱨᱦᱚᱸᱭ ᱜᱷᱩᱲᱫᱟᱹᱣ ᱯᱷᱮᱰᱚᱜ ᱠᱟᱱᱟ ᱟᱹᱰᱤ ᱠᱩᱥᱤ ᱞᱮ ᱟᱹᱭᱠᱟᱹᱣ ᱠᱮᱫᱟ ᱥᱮᱹᱭ ᱤᱱᱡᱚᱭ ᱦᱩᱭᱮᱱᱟ ᱟᱹᱰᱤ ᱞᱟᱸᱫᱟ ᱞᱮ ᱞᱟᱸᱫᱟ ᱠᱮᱫᱟ ᱨᱟᱜ ᱦᱚᱸ ᱨᱟᱜ ᱞᱮᱠᱟ ᱠᱚ ᱩᱡᱩᱜ ᱠᱮᱫᱟ ᱜᱩᱞᱟᱹᱲ ᱦᱚᱸ ᱫᱩᱞᱟᱹᱲ ᱞᱮᱠᱟ ᱮᱜᱮᱨ ᱦᱚᱸ ᱮᱜᱮᱨ ᱞᱮᱠᱟ ᱟᱨ ᱴᱤᱠᱤᱴ ᱠᱚᱨᱮᱱᱟᱜ ᱜᱚᱱᱚᱝ ᱫᱚ ᱟᱹᱰᱤ ᱰᱷᱮᱹᱨ ᱦᱚᱸ ᱵᱟᱝ ᱟᱹᱰᱤ ᱠᱚᱢ ᱦᱚᱸ ᱵᱟᱝ ᱢᱟᱛᱨᱚ ᱛᱟᱦᱮᱸᱠᱟᱱᱟ ᱟᱥᱤ ᱴᱟᱠᱟ ᱥᱮ ᱢᱤᱫᱥᱚ ᱠᱩᱲᱤ ᱴᱟᱠᱟ ᱥᱩᱢᱩᱝ ᱜᱮ ᱟᱨ ᱫᱩᱲᱩᱵ ᱠᱚᱨᱮᱱᱟᱜ ᱦᱚᱸ ᱱᱟᱯᱟᱭ ᱵᱮᱵᱚᱥᱛᱟ ᱢᱮᱱᱟᱜᱼᱟ ᱟᱞᱮ ᱱᱤᱭᱟᱹ ᱛᱷᱤᱭᱮᱹᱴᱟᱨ ᱨᱮ ᱟᱞᱮ ᱪᱟᱞᱟᱣ ᱠᱟᱛᱮᱫ ᱟᱹᱰᱤ ᱢᱚᱡᱽᱜᱮ ᱜᱮᱞᱮ ᱟᱹᱭᱠᱟᱹᱣ ᱵᱟᱲᱟᱣ ᱠᱟᱜᱼᱟ ᱢᱚᱡᱽ ᱜᱮᱞᱮ ᱧᱮᱞ ᱵᱟᱲᱟ ᱦᱟᱠᱟᱜᱼᱟ ᱟᱹᱰᱤ ᱢᱚᱡᱽ ᱵᱩᱡᱷᱟᱹᱜᱼᱟ ᱱᱤᱭᱟᱹ ᱛᱷᱤᱭᱮᱴᱟᱨ ᱥᱮ ᱥᱤᱱᱮᱢᱟ ᱦᱚᱞ ᱨᱮᱫᱚ